ᱦᱮᱸ ᱟᱞᱮ ᱚᱲᱟᱜ ᱨᱮ ᱢᱤᱫᱴᱮᱱ ᱴᱚᱭᱞᱮᱴ ᱫᱚ ᱢᱮᱱᱟᱜ ᱜᱮᱭᱟ ᱟᱨ ᱱᱚᱶᱟ ᱴᱚᱭᱞᱮᱴ ᱫᱚ ᱚᱲᱟᱜ ᱨᱮᱱ ᱡᱚᱛᱚ ᱦᱚᱲ ᱫᱤᱱ ᱜᱮᱞᱮ ᱵᱮᱵᱚᱦᱟᱨ ᱜᱮᱭᱟ ᱟᱨ ᱢᱚᱸᱡᱽ ᱜᱮᱞᱮ ᱥᱟᱯᱟ ᱥᱟᱹᱯᱤ ᱜᱮᱭᱟ ᱟᱨ ᱱᱚᱶᱟ ᱴᱚᱭᱞᱮᱴ ᱵᱮᱵᱚᱦᱟᱨ ᱠᱟᱛᱮᱫ ᱟᱹᱰᱤ ᱥᱩᱵᱤᱫᱟ ᱜᱮᱞᱮ ᱵᱩᱡᱟ ᱪᱮᱫᱟᱜ ᱥᱮ ᱧᱤᱫᱟᱹ ᱧᱩᱛ ᱞᱟᱡ ᱵᱟᱹᱲᱤᱡ ᱞᱮᱱ ᱠᱷᱟᱱ ᱵᱟᱨᱦᱮ ᱥᱮᱱ ᱵᱟᱝ ᱥᱮᱱ ᱫᱟᱲᱮᱭᱟᱜᱼᱟ ᱧᱩᱛ ᱡᱟᱞᱟᱛᱮ ᱚᱱᱟ ᱴᱚᱭᱞᱮᱴ ᱚᱲᱟᱜ ᱨᱮ ᱛᱟᱦᱮᱸᱱ ᱠᱷᱟᱱ ᱥᱮ ᱟᱹᱰᱤᱜᱮ ᱥᱩᱵᱤᱫᱷᱟ ᱵᱩᱡᱷᱟᱹᱜᱼᱟ ᱟᱨ ᱫᱟᱜ ᱡᱟᱯᱩᱫ ᱠᱚᱨᱮᱫ ᱦᱚ ᱵᱟᱨᱦᱮ ᱞᱚᱥᱚᱫ ᱡᱟᱞᱟᱛᱮ ᱵᱟᱝ ᱥᱮᱱ ᱫᱟᱲᱮᱭᱟᱜ ᱛᱮ ᱚᱲᱟᱜ ᱨᱮᱱᱟᱜ ᱴᱚᱭᱞᱮᱴ ᱵᱮᱵᱚᱦᱟᱨ ᱟᱹᱰᱤ ᱥᱩᱵᱤᱫᱟ ᱜᱮᱭᱟ ᱟᱨ ᱱᱚᱶᱟ ᱴᱚᱭᱞᱮᱴ ᱫᱤᱱ ᱜᱮ ᱢᱚᱸᱡᱽ ᱜᱮᱞᱮ ᱥᱟᱯᱷᱟ ᱥᱟᱹᱯᱷᱤᱭ ᱛᱮ ᱟᱞᱮ ᱚᱲᱟᱜ ᱨᱮ ᱯᱮᱲᱟ ᱦᱚᱲ ᱠᱚ ᱦᱮᱡ ᱞᱮᱱ ᱠᱷᱟᱱ ᱩᱱᱠᱩ ᱦᱚ ᱱᱚᱶᱟ ᱴᱚᱭᱞᱮᱴ ᱧᱮᱞ ᱛᱮ ᱟᱹᱰᱤ ᱢᱚᱸᱡᱽ ᱠᱚ ᱞᱟᱹᱭ ᱜᱮᱭᱟ ᱢᱮᱱ ᱜᱮᱭᱟ ᱠᱚ ᱟᱯᱮᱭᱟᱜ ᱴᱚᱭᱞᱮᱴ ᱫᱚ ᱢᱚᱸᱡᱽ ᱜᱮ ᱟᱹᱰᱤ ᱥᱟᱯᱟ ᱥᱟᱹᱯᱤ ᱜᱮᱯᱮ ᱫᱚᱦᱚᱭ ᱜᱮᱭᱟ